ᱤᱧ ᱡᱚᱠᱷᱚᱱ ᱦᱟᱥᱟᱧ ᱠᱤᱨᱤᱧᱟ ᱩᱱ ᱚᱠᱛᱚᱨᱮ ᱟᱛᱳᱨᱮᱱ ᱥᱟᱠᱠᱷᱤ ᱞᱮᱠᱟᱛᱤᱧ ᱤᱫᱤ ᱠᱚᱣᱟ ᱵᱟᱨ ᱯᱮ ᱦᱚᱲ ᱟᱨ ᱟᱢᱤᱱ ᱞᱮᱠᱟᱛᱮ ᱦᱟᱥᱟ ᱡᱟᱭᱜᱟ ᱢᱟᱯ ᱞᱟᱹᱜᱤᱫᱛᱮ ᱟᱹᱜᱩᱭᱮᱭᱟ ᱵᱟᱝᱠᱷᱟᱱ ᱛᱟᱭᱚᱢ ᱫᱟᱯᱨᱟᱢᱨᱮ ᱟᱱᱟᱴ ᱦᱩᱭ ᱫᱟᱲᱮᱭᱟᱜᱼᱟ